ᱥᱟᱶᱛᱟ ᱢᱮᱱᱟᱜ ᱠᱷᱟᱱ ᱢᱟ ᱟᱵᱚ ᱛᱟᱞᱟᱨᱮ ᱥᱮᱨᱣᱟ ᱨᱮᱱᱟᱜ ᱨᱟᱹᱲ ᱞᱮᱠᱟᱛᱮ ᱜᱚᱨᱟᱢ ᱨᱮ ᱢᱟᱺᱡᱷᱤ ᱱᱟᱭᱠᱮ ᱜᱚᱰᱮᱛ ᱢᱮᱱᱟᱜ ᱟᱠᱟᱫ ᱠᱚᱣᱟ ᱛᱚᱵᱮ ᱱᱩᱠᱩ ᱢᱮᱱᱟᱜ ᱠᱚ ᱠᱷᱟᱱ ᱥᱚᱢᱟᱡᱽ ᱨᱮ ᱟᱭᱢᱟ ᱞᱮᱠᱟᱱᱟᱜ ᱵᱩᱜᱤ ᱠᱷᱚᱱ ᱵᱩᱜᱤ ᱥᱮ ᱵᱟᱹᱲᱤᱡ ᱠᱷᱚᱱ ᱵᱟᱹᱲᱤᱡ ᱱᱩᱠᱩ ᱥᱮᱨᱣᱟ ᱨᱮᱱᱟᱜ ᱦᱟᱴᱟᱜ ᱨᱮ ᱥᱟᱵ ᱠᱟᱛᱮᱫ ᱟᱠᱷᱲᱟ ᱛᱟᱞᱟ ᱨᱮ ᱡᱟᱣᱨᱟ ᱢᱤᱫ ᱠᱟᱛᱮᱫ ᱡᱷᱚᱛᱚ ᱦᱚᱲ ᱦᱟᱲᱟᱢ ᱠᱚ ᱯᱩᱨᱩᱫᱷᱩᱞ ᱠᱚ ᱵᱤᱪᱟᱹᱨ ᱵᱟᱰᱳᱦᱤ ᱠᱚ ᱟᱪᱟᱨ ᱢᱤᱫ ᱵᱤᱪᱟᱹᱨ ᱢᱤᱫᱟᱠᱚ ᱪᱮᱫ ᱵᱟᱝᱢᱟ ᱨᱚᱲ ᱜᱟᱱᱚᱜᱼᱟ ᱥᱮᱨᱣᱟ ᱨᱮᱱᱟᱜ ᱦᱟᱴᱟᱜ ᱨᱮᱠᱚ ᱜᱩᱢᱟ ᱟᱨ ᱠᱩᱰᱩᱨᱟᱠᱚ ᱟᱨ ᱞᱟᱹᱯᱩᱜ ᱛᱩᱫᱟ ᱠᱚ ᱛᱚᱵᱮ ᱥᱚᱢᱟᱡᱽ ᱥᱮ ᱥᱟᱶᱛᱟ ᱨᱤᱱ ᱦᱚᱲ ᱡᱷᱚᱛᱚ ᱠᱷᱚᱱ ᱢᱩᱲᱦᱩᱫ ᱫᱚ ᱢᱟᱺᱡᱷᱤ ᱥᱟᱶᱛᱮ ᱜᱚᱰᱮᱛ ᱥᱟᱶᱛᱮ ᱱᱟᱭᱠᱮ ᱥᱟᱶᱛᱮ ᱠᱩᱰᱟᱹᱢ ᱱᱟᱭᱠᱮ ᱱᱩᱜᱼᱩ ᱱᱩᱠᱩᱜᱮ ᱟᱛᱳ ᱨᱮ ᱡᱟᱦᱟᱸ ᱛᱤᱱᱟᱹᱜ ᱜᱮᱡ ᱛᱮᱜᱮᱱ ᱟᱛᱳ ᱢᱮᱱᱟᱜᱼᱟ ᱡᱟᱦᱟᱸ ᱛᱤᱱᱟᱹᱜ ᱜᱮ ᱫᱮᱥ ᱨᱮ ᱫᱤᱥᱚᱢ ᱨᱮ ᱡᱮ ᱡᱮᱜᱮᱫ ᱡᱟᱠᱟᱛ ᱨᱮ ᱟᱛᱳ ᱢᱮᱱᱟᱜᱼᱟ ᱛᱮᱸᱜᱮᱱᱟᱠᱟᱜ ᱟᱵᱚ ᱛᱚᱵᱮ ᱱᱩᱜᱼᱩ ᱱᱩᱠᱩ ᱜᱮ ᱟᱛᱳ ᱜᱚᱨᱟᱢ ᱵᱩᱜᱤ ᱛᱮ ᱫᱚᱦᱚ ᱥᱟᱶᱛᱮ ᱥᱮᱨᱣᱟ ᱨᱮᱱᱟᱜ ᱥᱟᱶᱛᱟ ᱨᱮᱱᱟᱜ ᱡᱟᱦᱟᱸ ᱛᱤᱱᱟᱹᱜ ᱜᱮ ᱠᱟᱹᱢᱤ ᱦᱚᱨᱟ ᱱᱩᱠᱩ ᱠᱚ ᱛᱚᱨᱟᱣᱮᱫ ᱟᱨ ᱱᱩᱠᱩ ᱜᱮᱠᱚ ᱛᱚᱨᱟᱣᱟᱠᱟᱜᱼᱟ ᱟᱹᱞᱤᱧᱟᱜ ᱵᱤᱪᱟᱹᱨ ᱞᱮᱠᱟᱛᱮ ᱱᱤᱛᱳᱜ ᱦᱟᱹᱨᱤᱡ ᱡᱟᱦᱟᱸ ᱞᱤᱧ ᱧᱮᱞ ᱟᱠᱟᱜᱼᱟ ᱥᱚᱝᱜᱚᱴᱷᱚᱱ ᱫᱚ ᱪᱮᱫ ᱮ ᱪᱤᱠᱟᱭᱮᱜᱼᱟ ᱥᱚᱝᱜᱚᱴᱷᱚᱱ ᱢᱟ ᱥᱟᱶᱛᱟ ᱢᱮᱱᱟᱜ ᱠᱷᱟᱱ ᱥᱚᱝᱜᱚᱴᱷᱚᱱ ᱵᱟᱝ ᱫᱚᱨᱠᱟᱨᱚᱜ ᱠᱟᱱᱟ ᱥᱚᱝᱜᱚᱴᱷᱚᱱ ᱡᱟᱦᱟᱸ ᱞᱮᱠᱟ ᱞᱤᱧ ᱢᱮᱱᱟ ᱮᱴᱟᱜ ᱮᱴᱟᱜ ᱥᱚᱝᱜᱚᱴᱷᱚᱱ ᱱᱚᱣᱟ ᱠᱞᱟᱵᱽ ᱫᱚ ᱵᱟᱝ ᱠᱟᱱᱟ ᱥᱟᱶᱛᱟ ᱥᱮᱨᱣᱟ ᱫᱚ ᱥᱚᱢᱟᱡᱽ ᱫᱚ ᱠᱞᱟᱵ ᱫᱚ ᱵᱟᱝ ᱠᱟᱱᱟ ᱟᱨ ᱥᱟᱶᱛᱮ ᱥᱚᱢᱟᱡᱽ ᱨᱮ ᱟᱨ ᱮᱴᱟᱜ ᱥᱚᱝᱜᱚᱴᱷᱚᱱᱟᱜ ᱪᱮᱫ ᱞᱟᱹᱠᱛᱤ ᱢᱮᱱᱟᱜᱼᱟ ᱡᱟᱦᱟᱸ ᱛᱤᱱᱟᱹᱜ ᱜᱮ ᱱᱟᱯᱲᱟᱜ ᱱᱟᱯᱲᱟᱜ ᱥᱮ ᱢᱟᱨᱟᱝ ᱢᱟᱨᱟᱝ ᱥᱚᱝᱜᱚᱴᱷᱚᱱ ᱢᱮᱱᱟᱜᱼᱟ ᱥᱚᱢᱟᱡᱽ ᱨᱮᱱᱟᱜ ᱵᱩᱜᱤ ᱠᱟᱹᱢᱤ ᱫᱚ ᱵᱟᱭ ᱫᱟᱲᱮ ᱡᱟᱦᱟᱸ ᱛᱤᱱ ᱵᱷᱳᱨ ᱥᱚᱢᱟᱡᱽ ᱥᱮ ᱥᱟᱶᱛᱟ ᱨᱮ ᱢᱟᱺᱡᱷᱤ ᱠᱚ ᱱᱟᱭᱠᱮ ᱜᱚᱰᱮᱛ ᱱᱩᱠᱩ ᱠᱚ ᱵᱟᱠᱚ ᱛᱟᱦᱮᱱ ᱠᱷᱟᱱ ᱚᱱᱟ ᱟᱛᱳ ᱨᱮᱱᱟᱜ ᱥᱚᱢᱟᱡᱽ ᱨᱮᱱᱟᱜ ᱠᱟᱹᱢᱤ ᱦᱚᱨᱟ ᱥᱚᱝᱜᱚᱴᱷᱚᱱ ᱫᱚ ᱵᱟᱭ ᱫᱟᱲᱮᱭᱟᱜᱼᱟ ᱥᱚᱝᱜᱚᱴᱷᱚᱱ ᱡᱟᱦᱟᱸ ᱛᱤᱨᱮ ᱠᱟᱹᱢᱤᱭᱟᱭ ᱮᱱᱠᱷᱟᱱ ᱥᱚᱢᱟᱡᱽ ᱚᱱᱟᱨᱮ ᱵᱟᱭ ᱞᱮᱠᱷᱟᱜᱼᱟ ᱡᱟᱦᱟᱸ ᱞᱮᱠᱟᱞᱤᱧ ᱢᱮᱱᱟ ᱥᱚᱢᱟᱡᱽ ᱨᱮᱱᱟᱜ ᱟᱨᱦᱚᱸ ᱮᱴᱟᱜ ᱞᱮᱠᱟ ᱡᱟᱦᱟᱸ ᱞᱮᱠᱟ ᱥᱚᱝᱜᱚᱴᱷᱚᱱ ᱠᱚ ᱵᱮᱨᱮᱫ ᱠᱟᱜᱼᱟ ᱟᱥᱮᱠᱟ ᱟᱹᱫᱤᱵᱟᱹᱥᱤ ᱥᱟᱶᱛᱟ ᱥᱮᱪᱮᱫ ᱞᱟᱠᱪᱟᱨ ᱥᱮᱢᱞᱮᱫ ᱩᱱᱤᱭᱟᱜ ᱠᱟᱹᱢᱤ ᱠᱟᱱᱟ ᱡᱟᱦᱟᱸ ᱛᱤᱱᱟᱹᱜ ᱜᱮ ᱢᱟᱺᱡᱷᱤ ᱠᱚ ᱢᱮᱱᱟᱜ ᱟᱠᱟᱫ ᱠᱚᱣᱟ ᱯᱟᱨᱟᱱᱤᱠ ᱠᱚ ᱢᱮᱱᱟᱜ ᱠᱚᱣᱟ ᱱᱟᱭᱠᱮ ᱠᱚ ᱢᱮᱱᱟᱜ ᱠᱚᱣᱟ ᱜᱚᱰᱮᱛ ᱠᱚ ᱢᱮᱱᱟᱜ ᱠᱚᱣᱟ ᱱᱩᱠᱩ ᱥᱤᱠᱷᱱᱟᱹᱛ ᱞᱟᱹᱜᱤᱫ ᱠᱟᱱᱟ ᱪᱮᱫ ᱦᱚᱪᱚ ᱞᱟᱹᱜᱤᱫ ᱠᱟᱱᱟ ᱛᱚᱵᱮ ᱱᱚᱰᱮ ᱚᱱᱠᱟ ᱢᱟ ᱵᱟᱹᱞᱤᱧ ᱧᱮᱞᱮᱜᱼᱟ ᱥᱚᱝᱜᱚᱴᱷᱚᱱ ᱡᱟᱦᱟᱸ ᱢᱮᱱᱟᱜᱼᱟ ᱡᱟᱦᱟᱸ ᱞᱮᱠᱟ ᱢᱟᱺᱡᱷᱤ ᱯᱟᱨᱜᱟᱱᱟ ᱢᱟᱦᱟᱞ ᱵᱮᱨᱮᱫ ᱟᱠᱟᱱᱟ ᱱᱮᱛᱟᱨ ᱡᱟᱶ ᱫᱚ ᱵᱟᱭ ᱛᱟᱦᱮᱸ ᱠᱟᱱᱟ ᱡᱩᱫᱤ ᱠᱚ ᱢᱮᱱᱠᱷᱟᱱ ᱫᱚ ᱢᱟᱺᱡᱷᱤ ᱯᱟᱨᱜᱟᱱᱟ ᱢᱟᱦᱟᱞ ᱮᱱᱟᱱ ᱠᱷᱚᱱ ᱢᱮᱱᱟᱜᱼᱟ ᱵᱟᱹᱱᱩᱜ ᱟᱱᱟ ᱮᱱᱟᱱ ᱠᱷᱚᱱ ᱵᱟᱭ ᱛᱟᱦᱮᱸᱭᱟ ᱛᱚᱵᱮ ᱢᱟᱺᱡᱷᱤ ᱯᱟᱨᱜᱟᱱᱟ ᱢᱟᱦᱟᱞ ᱵᱮᱨᱮᱫ ᱠᱟᱛᱮᱫ ᱨᱮᱦᱚᱸ ᱩᱱᱠᱩ ᱟᱹᱛᱳ ᱴᱚᱞᱟ ᱨᱮ ᱡᱟᱦᱟᱸᱭ ᱢᱟᱺᱡᱷᱤ ᱜᱚᱰᱮᱛ ᱱᱟᱭᱠᱮ ᱠᱩᱰᱟᱹᱢ ᱱᱟᱭᱠᱮ ᱱᱩᱠᱩ ᱡᱟᱦᱟᱸ ᱠᱚ ᱵᱤᱪᱟᱹᱨᱟ ᱚᱱᱟ ᱵᱤᱪᱟᱹᱨ ᱨᱮᱱᱟᱜ ᱫᱚᱞᱤᱧ ᱢᱮᱱᱟ ᱢᱟᱺᱡᱷᱤ ᱯᱟᱨᱜᱟᱱᱟ ᱢᱟᱦᱟᱞ ᱯᱟᱥᱮᱡ ᱜᱮᱠᱚ ᱥᱮᱴᱮᱨ ᱫᱟᱲᱮᱭᱟᱜᱼᱟ ᱩᱱᱠᱩ ᱢᱟᱺᱡᱷᱤ ᱯᱟᱨᱜᱟᱱᱟ ᱢᱟᱦᱟᱞ ᱦᱚᱸ ᱮᱱᱟᱱ ᱛᱟᱦᱮᱸ ᱠᱟᱱᱟ ᱵᱷᱟᱵᱽ ᱡᱟᱦᱟᱸ ᱞᱮᱠᱟ ᱟᱛᱳ ᱴᱚᱞᱟ ᱨᱮᱠᱚ ᱜᱟᱞᱢᱟᱨᱟᱜᱼᱟ ᱚᱱᱟ ᱵᱟᱝ ᱛᱚᱯᱟᱜᱚᱜ ᱠᱷᱟᱱ ᱫᱚ ᱜᱟᱶᱞᱟ ᱠᱷᱟᱱ ᱫᱚ ᱯᱩᱲᱥᱤ ᱠᱚ ᱡᱟᱣᱨᱟᱜᱼᱟ ᱯᱩᱲᱥᱤ ᱡᱟᱣᱨᱟ ᱠᱟᱛᱮᱫ ᱦᱚᱸ ᱵᱟᱝ ᱛᱚᱯᱟᱜᱚᱜ ᱠᱷᱟᱱ ᱯᱤᱲ ᱨᱮᱠᱚ ᱡᱟᱣᱨᱟᱜᱼᱟ ᱯᱤᱲ ᱨᱮ ᱵᱟᱝ ᱠᱚ ᱛᱚᱯᱟᱜᱽ ᱠᱷᱟᱱ ᱫᱚ ᱯᱚᱱᱚᱛ ᱨᱮᱠᱚ ᱡᱟᱣᱨᱟᱜᱼᱟ ᱚᱸᱰᱮ ᱯᱚᱱᱚᱛ ᱨᱮ ᱵᱟᱝᱠᱷᱟᱱ ᱫᱚ ᱫᱮᱥ ᱠᱷᱚᱱ ᱫᱤᱥᱚᱢ ᱨᱮᱫᱚ ᱛᱟᱭᱚᱢ ᱥᱩᱛᱟᱹᱱ ᱴᱟᱺᱰᱤ ᱞᱚ ᱵᱤᱨ ᱢᱟᱦᱟᱞ ᱚᱰᱚᱠᱚᱜᱼᱟ ᱮᱱᱟᱱ ᱦᱚᱸ ᱚᱱᱟ ᱯᱨᱚᱛᱷᱟ ᱫᱚ ᱛᱟᱦᱮᱸ ᱠᱟᱱᱟ ᱛᱚᱵᱮ ᱮᱱᱟᱱ ᱢᱟ ᱥᱚᱝᱥᱛᱷᱟ ᱵᱟᱹᱞᱤᱧ ᱟᱸᱡᱚᱢ ᱟᱠᱟᱫᱟ ᱥᱚᱝᱥᱛᱷᱟ ᱢᱟ ᱵᱟᱭ ᱛᱟᱦᱮᱸᱭᱟ ᱥᱚᱝᱜᱚᱴᱷᱚᱱ ᱵᱟᱭ ᱛᱟᱦᱮᱸᱭᱟ ᱥᱚᱝᱜᱚᱴᱷᱚᱱ ᱱᱤᱛᱳᱜ ᱵᱮᱨᱮᱫ ᱟᱠᱟᱱᱟ ᱛᱚ ᱡᱟᱠ ᱡᱟᱦᱟᱸ ᱞᱮᱠᱟᱜᱮ ᱵᱮᱨᱮᱫ ᱟᱠᱟᱱ ᱮᱢᱟᱱ ᱟᱠᱟᱱ ᱱᱟᱯᱟᱭ ᱛᱮ ᱪᱟᱞᱟᱜ ᱢᱟ ᱵᱩᱜᱤ ᱠᱚ ᱠᱟᱹᱢᱤ ᱢᱟ ᱟᱵᱚ ᱚᱱᱟ ᱥᱟᱞᱟ ᱵᱟᱪᱷᱟᱣ ᱨᱮᱱᱟᱜ ᱫᱚ ᱵᱟᱝ ᱠᱟᱱᱟ ᱥᱮ ᱵᱟᱝᱢᱟ ᱩᱱᱠᱩ ᱵᱟᱠᱚ ᱠᱟᱹᱢᱤᱭᱮᱜᱼᱟ ᱚᱱᱟ ᱨᱚᱲ ᱨᱮᱱᱟᱜ ᱦᱚᱸ ᱵᱟᱹᱱᱩᱜ ᱟᱱᱟ ᱛᱚᱵᱮ ᱟᱹᱞᱤᱧᱟᱜ ᱧᱮᱞ ᱛᱤᱭᱳᱜ ᱩᱱᱠᱩ ᱢᱤᱫ ᱯᱚᱭᱥᱟ ᱨᱮᱱᱟᱜ ᱦᱚᱸ ᱵᱟᱠᱚ ᱠᱟᱹᱢᱤᱭᱟᱠᱟᱜᱼᱟ ᱡᱟᱦᱟᱸ ᱛᱤᱱᱟᱹᱜ ᱜᱮ ᱠᱟᱹᱢᱤ ᱦᱚᱨᱟ ᱵᱩᱜᱤ ᱵᱟᱝ ᱠᱟᱛᱮᱫ ᱩᱱᱠᱩ ᱫᱚᱠᱚ ᱵᱟᱹᱲᱤᱡ ᱟᱠᱟᱜᱼᱟ ᱛᱚᱵᱮ ᱥᱚᱢᱟᱡᱽ ᱨᱮ ᱡᱟᱦᱟᱸ ᱛᱤᱱᱟᱹᱜ ᱜᱮ ᱠᱟᱹᱢᱤ ᱦᱚᱨᱟ ᱦᱩᱭᱩᱜᱚᱜ ᱠᱟᱱᱟ ᱢᱟᱺᱡᱷᱤ ᱱᱟᱭᱠᱮ ᱜᱚᱰᱮᱛ ᱥᱟᱶᱛᱮ ᱠᱩᱰᱟᱹᱢ ᱱᱟᱭᱠᱮ ᱡᱟᱦᱟᱸ ᱞᱮᱠᱟ ᱢᱟᱺᱡᱷᱤ ᱟᱨ ᱜᱚᱰᱮᱛ ᱫᱚ ᱟᱛᱳ ᱴᱚᱞᱟ ᱨᱮᱱᱟᱜ ᱥᱮᱨᱣᱟ ᱨᱮᱱᱟᱜ ᱥᱟᱶᱛᱟ ᱨᱮᱱᱟᱜ ᱡᱟᱦᱟᱸ ᱛᱤᱱᱟᱹᱜ ᱜᱮ ᱫᱩᱠ ᱨᱮᱱᱟᱜ ᱥᱩᱠ ᱨᱮᱱᱟᱜ ᱥᱮ ᱮᱢᱟᱱ ᱟᱭᱢᱟ ᱞᱮᱠᱟᱱᱟᱜ ᱠᱟᱛᱷᱟ ᱠᱚ ᱟᱹᱬᱡᱷᱟᱹᱣ ᱞᱮᱱᱠᱷᱟᱱ ᱫᱚ ᱚᱱᱟ ᱠᱚ ᱥᱟᱢᱟᱨ ᱞᱟᱹᱜᱤᱫ ᱫᱷᱚᱨᱚᱢ ᱟᱠᱷᱲᱟᱨᱮ ᱛᱩᱞᱟᱹ ᱯᱩᱭᱞᱟᱹ ᱠᱟᱛᱮᱫ ᱚᱱᱟ ᱠᱚ ᱠᱤᱱ ᱵᱩᱜᱤᱭᱟ ᱥᱮ ᱱᱟᱭᱠᱤᱱ ᱱᱟᱯᱟᱭᱟ ᱡᱟᱦᱮᱨ ᱛᱷᱟᱱ ᱨᱮ ᱱᱟᱭᱠᱮ ᱜᱚᱢᱠᱮ ᱛᱤᱠᱤᱱ ᱥᱮ ᱠᱩᱰᱟᱹᱢ ᱱᱟᱭᱠᱮ ᱩᱱᱠᱤᱱ ᱵᱚᱸᱜᱟ ᱠᱚᱠᱤᱱ ᱥᱮᱵᱟ ᱠᱚ ᱥᱟᱶᱛᱮ ᱫᱷᱚᱨᱚᱢ ᱨᱮ ᱚᱛᱟ ᱛᱟᱵᱮᱨ ᱠᱟᱛᱮᱫ ᱟᱛᱳ ᱡᱟᱠᱟᱛ ᱦᱚᱲ ᱨᱩᱛ ᱵᱟᱹᱰᱩ ᱦᱮᱸᱥᱮᱞ ᱵᱟᱹᱰᱩ ᱟᱰᱷᱟ ᱨᱩ ᱵᱩᱰᱷᱟᱹᱨᱩ ᱟᱠᱟᱱᱟ ᱵᱚ ᱨᱩᱣᱟᱹ ᱦᱟᱹᱥᱩ ᱠᱚᱵᱚ ᱯᱷᱟᱹᱨᱭᱟᱹ ᱯᱷᱟᱴᱮᱭᱟᱠᱟᱱᱟ ᱚᱱᱟ ᱞᱮᱠᱟᱛᱮ ᱟᱹᱞᱤᱧᱟᱜ ᱵᱤᱪᱟᱹᱨ ᱞᱮᱠᱟᱛᱮ ᱡᱷᱚᱛᱚ ᱠᱷᱚᱱ ᱢᱩᱬᱩᱫ ᱟᱨ ᱢᱟᱨᱟᱝ ᱟᱨ ᱜᱚᱱᱚᱲᱦᱮᱫ ᱠᱟᱹᱢᱤᱦᱚᱨᱟ ᱢᱟᱺᱡᱷᱤ ᱥᱮ ᱵᱟᱝᱢᱟ ᱜᱚᱰᱮᱛ ᱱᱟᱭᱠᱮ ᱥᱮ ᱵᱟᱝᱢᱟ ᱠᱩᱰᱟᱹᱢ ᱱᱟᱭᱠᱮ ᱱᱩᱜᱼᱩ ᱱᱩᱠᱩ ᱜᱮ ᱥᱚᱢᱟᱡᱽ ᱛᱟᱞᱟᱨᱮᱱ ᱡᱷᱚᱛᱚ ᱠᱷᱚᱱ ᱢᱩᱛᱩᱞᱠᱷᱩᱱᱴᱤ ᱫᱚ ᱥᱮ ᱮᱴᱟᱜ ᱥᱚᱝᱜᱚᱴᱷᱚᱱ ᱫᱚ ᱵᱟᱝᱜᱮ ᱱᱤᱭᱟᱹᱜᱮ ᱢᱮᱱ ᱠᱟᱛᱮᱫ ᱞᱤᱧ ᱢᱩᱪᱟᱹᱫᱟ